ᱦᱮᱞᱳ ᱢᱟᱲᱟᱝ ᱫᱚ ᱛᱟᱦᱮᱫ ᱠᱚᱞᱚᱢ ᱟᱨ ᱠᱷᱟᱛᱟ ᱠᱚᱛᱮ ᱠᱚ ᱚᱞᱮᱫ ᱜᱮ ᱛᱟᱦᱮᱫ ᱱᱤᱛᱚᱜᱢᱟ ᱥᱟᱶᱛᱮ ᱢᱳᱵᱟᱭᱤᱞ ᱟᱨ ᱞᱮᱯᱴᱚᱯ ᱛᱟᱦᱮᱱ ᱠᱟᱱᱟ ᱚᱱᱟ ᱛᱮᱜᱮ ᱢᱮᱥᱮᱡ ᱦᱤᱡᱩᱜ ᱠᱟᱱᱟ ᱚᱱᱟ ᱛᱮᱜᱮ ᱠᱚ ᱚᱞ ᱮᱜᱼᱟ ᱞᱮᱠᱷᱤᱱ ᱤᱧ ᱫᱚᱧ ᱠᱩᱥᱤᱭᱟᱜᱼᱟ ᱚᱞ ᱜᱮ ᱯᱮᱱ ᱟᱨ ᱠᱷᱟᱛᱟ ᱜᱮ ᱚᱞ ᱚᱱᱟ ᱛᱮᱜᱮ ᱚᱞ ᱤᱧ ᱠᱩᱥᱭᱟᱜᱼᱟ ᱪᱮᱠᱟᱛᱮ ᱢᱟᱱᱮ ᱢᱟᱲᱟᱝ ᱦᱚᱸ ᱚᱱᱟᱜᱮ ᱚᱞ ᱟᱠᱟᱱᱟ ᱱᱤᱛᱚᱜ ᱦᱚᱸ ᱠᱚᱞᱚᱢ ᱟᱨ ᱯᱮᱱ ᱜᱮ ᱯᱷᱳᱱ ᱟᱨ ᱞᱮᱯᱴᱚᱯ ᱠᱚᱫᱚ ᱵᱟᱝ